ᱢᱚᱬᱮ ᱜᱚᱴᱟᱝ ᱱᱟᱢᱵᱟᱨ ᱠᱚᱫᱚ ᱦᱩᱭᱩᱜ ᱠᱟᱱᱟ ᱢᱤᱫ ᱥᱟᱭ ᱢᱤᱫ ᱥᱟᱭ ᱢᱚᱬᱮ ᱜᱮᱞ ᱢᱚᱬᱮ ᱥᱟᱭ ᱢᱚᱬᱮ ᱜᱮᱞ ᱯᱮ ᱥᱟᱭ ᱯᱩᱱ ᱜᱮᱞ ᱢᱚᱬᱮ ᱢᱚᱬᱮ ᱜᱮᱥᱟᱭ